ᱦᱮᱞᱳ ᱤᱧᱫᱚ ᱟᱹᱛᱩ ᱫᱟᱢᱰᱤ ᱧᱩᱛᱩᱢ ᱪᱳᱭᱛᱳᱱᱱᱚ ᱥᱚᱨᱮᱱ ᱪᱮᱫᱞᱮᱠᱟ ᱤᱧ ᱡᱚᱢᱟᱜ ᱤᱧ ᱫᱚᱨᱠᱟᱨᱚᱜ ᱠᱟᱱᱟ ᱟᱢ ᱵᱷᱮᱡᱟᱣᱟᱹᱧ ᱢᱮ ᱡᱚᱢᱟᱜ ᱦᱩᱭᱟᱠᱟᱱᱟ ᱥᱮ ᱵᱟᱝᱼᱟ ᱤᱧ ᱟᱢ ᱚᱱᱟ ᱚᱠᱛᱚ ᱨᱮᱢ ᱤᱢᱟᱹᱧᱟ ᱡᱮᱢᱚᱱ ᱫᱩ ᱵᱟᱡᱮᱛᱮ ᱡᱚᱢᱟᱜ ᱥᱮᱴᱮᱨᱟᱹᱧ ᱢᱟ ᱟᱨᱤᱧ ᱡᱚᱢᱟᱹᱧ ᱟᱨ ᱪᱮᱫ ᱞᱮᱠᱟ ᱟᱫᱚ ᱛᱤᱱᱟᱹᱜ ᱫᱷᱟᱹᱵᱤᱡᱽ ᱦᱩ ᱭᱟᱠᱟᱱᱟ ᱥᱮ ᱵᱟᱝᱼᱟ ᱚᱠᱟ ᱠᱚ ᱪᱮᱫ ᱠᱚ ᱵᱟᱹᱠᱤ ᱢᱮᱱᱟᱜᱼᱟ ᱫᱟᱠᱟ ᱫᱚ ᱯᱟᱞᱮᱱ ᱤᱥᱤᱱᱟᱠᱟᱱᱟ ᱩᱛᱩ ᱠᱚᱦᱚᱸ ᱵᱟᱝ ᱤᱥᱤᱱᱟᱠᱟᱱᱟ ᱥᱮ ᱪᱮᱫ ᱞᱮᱠᱟ ᱩᱛᱩ ᱫᱚ ᱧᱮᱞ ᱢᱮ ᱡᱤᱞ ᱠᱚ ᱵᱷᱮᱡᱟ ᱠᱟᱜᱼᱢᱮ ᱟᱨ ᱫᱟᱹᱞ ᱦᱚᱸ ᱥᱟᱞᱟᱜ ᱛᱮ ᱛᱟᱦᱮᱱ ᱢᱟᱜᱮ ᱟᱨ ᱥᱚᱵᱽᱡᱤ ᱡᱟᱦᱟᱱᱟᱜ ᱛᱟᱦᱮᱱᱼᱢᱟ ᱟᱹᱞᱩ ᱪᱚᱠᱷᱟ ᱠᱚ ᱛᱟᱦᱮᱱ ᱢᱟ ᱟᱫᱚ ᱚᱱᱟᱜᱮ ᱚᱱᱟ ᱵᱷᱟᱹᱜᱤ ᱥᱟᱺᱦᱤᱡᱽ ᱯᱮᱠᱮᱴ ᱨᱮ ᱥᱟᱸᱵᱟᱣ ᱥᱟᱸᱵᱟᱣᱟᱹᱧ ᱢᱮ ᱟᱨ ᱡᱟᱦᱟᱸ ᱠᱟᱛᱮᱫ ᱥᱮᱴᱮᱨᱚᱜᱼᱢᱟ ᱟᱞᱮ ᱚᱲᱟᱜ ᱫᱷᱟᱹᱵᱤᱡᱽ ᱟᱨ ᱤᱧ ᱟᱢᱟᱜ ᱛᱟᱺᱜᱤ ᱛᱟᱬᱟᱜ ᱨᱮ ᱢᱤᱱᱟᱹᱧᱟ ᱚᱠᱛᱚ ᱟᱞᱚᱢ ᱯᱚᱞᱚᱢ ᱦᱚᱪᱚᱭᱟ ᱡᱮᱢᱚᱱ ᱥᱚᱦᱤ ᱚᱠᱛᱚ ᱨᱮ ᱥᱚᱦᱤ ᱥᱚᱢᱚᱭ ᱨᱮ ᱤᱧ ᱥᱮᱴᱮᱨᱟᱹᱧ ᱢᱮ ᱡᱮᱢᱚᱱ ᱤᱧᱦᱚᱸ ᱨᱮᱸᱜᱮᱡᱽᱛᱮ ᱟᱞᱚᱧ ᱦᱟᱨᱠᱮᱛᱚᱜᱼᱢᱟ ᱟᱴᱟᱯ ᱡᱟᱲᱟᱯ ᱵᱟᱝᱠᱷᱟᱱ ᱫᱟᱜ ᱡᱟᱨᱟᱢ ᱪᱮᱬᱮ ᱞᱮᱠᱟ ᱟᱢᱟᱜ ᱛᱟᱺᱜᱤ ᱛᱟᱬᱟᱜ ᱨᱮᱜᱤᱧ ᱛᱟᱦᱮᱱᱟ ᱢᱟ ᱞᱚᱜᱚᱱ ᱫᱷᱟᱨᱟ ᱜᱚᱫ ᱢᱮ ᱤᱧ ᱚᱰᱟᱨᱟᱠᱟᱫ ᱢᱮᱭᱟ ᱥᱚᱦᱤ ᱥᱚᱢᱚᱭ ᱨᱮ ᱟᱢ ᱥᱮᱴᱮᱨᱟᱹᱧ ᱢᱮ ᱚᱰᱟᱨ ᱟᱞᱚᱢ ᱵᱮᱠᱟᱨ ᱵᱮᱨᱛᱷᱟ ᱦᱚᱪᱚᱭᱟ ᱛᱟᱹᱧ